ᱟᱫᱚ ᱱᱚᱜᱼᱚᱸᱭ ᱤᱯᱤᱞ ᱵᱟᱨᱮ ᱨᱮᱱᱟᱜ ᱛᱚ ᱤᱯᱤᱞ ᱢᱟ ᱦᱟᱸᱜ ᱟᱹᱰᱤ ᱨᱚᱠᱚᱢ ᱤᱯᱤᱞ ᱵᱚᱱ ᱧᱮᱞᱮᱫ ᱠᱚᱜᱮᱭᱟ ᱥᱮᱨᱢᱟ ᱨᱮᱢᱟ ᱟᱹᱰᱤ ᱜᱟᱱ ᱤᱯᱤᱞ ᱢᱮᱱᱟᱜ ᱠᱚᱣᱟ ᱟᱫᱚ ᱪᱤᱞᱤ ᱪᱤᱞᱤ ᱤᱯᱤᱞ ᱠᱚ ᱦᱟᱸᱜ ᱢᱮᱱᱟᱜ ᱠᱚᱣᱟ ᱛᱟᱵᱚᱱ ᱟᱫᱚ ᱥᱟᱱᱟᱢ ᱦᱚᱲ ᱫᱚ ᱚᱱᱠᱟ ᱦᱚᱸ ᱱᱟᱦᱟᱜ ᱵᱟᱵᱚ ᱵᱟᱲᱟᱭᱟ ᱤᱧ ᱦᱚᱸ ᱵᱟᱹᱧ ᱵᱟᱲᱟᱭᱟ ᱢᱟᱱᱮ ᱛᱟᱨᱟ ᱢᱟᱨᱟ ᱦᱚᱸ ᱵᱚᱱ ᱴᱷᱤᱠᱟᱹ ᱟᱠᱟᱫ ᱠᱚᱜᱮᱭᱟ ᱚᱱᱠᱟ ᱴᱷᱤᱠᱟᱹ ᱠᱟᱛᱮ ᱦᱚᱸᱛᱚ ᱵᱟᱭ ᱜᱟᱱᱚᱜᱼᱟ ᱥᱟᱱᱟᱢ ᱤᱯᱤᱞ ᱡᱩᱫᱤ ᱵᱟᱢ ᱢᱩᱨᱩᱢ ᱫᱟᱲᱮ ᱟᱠᱚᱣᱟ ᱤᱱᱟᱹ ᱠᱷᱟᱱ ᱫᱚ ᱟᱵᱚ ᱱᱚᱰᱮ ᱡᱩᱫᱤ ᱜᱤᱫᱽᱨᱟᱹ ᱠᱚ ᱛᱟᱭᱚᱢ ᱛᱮᱠᱚ ᱠᱩᱞᱤ ᱢᱮᱭᱟ ᱮᱱᱠᱷᱟᱱ ᱫᱚᱠᱚ ᱢᱮᱱᱟ ᱱᱩᱭ ᱫᱚ ᱪᱤᱞᱤ ᱤᱯᱤᱞ ᱵᱟᱵᱟ ᱮᱱᱠᱷᱟᱱ ᱵᱟᱢ ᱧᱩᱛᱩᱢ ᱜᱮ ᱵᱟᱢ ᱵᱟᱲᱟᱭᱟ ᱤᱱᱟᱹᱠᱷᱟᱱ ᱫᱚ ᱟᱢ ᱪᱮᱠᱟᱢ ᱞᱟᱹᱭ ᱫᱟᱲᱮᱭᱟᱭᱟ ᱚᱱᱟᱛᱮ ᱟᱫᱚ ᱱᱤᱛᱚᱜ ᱟᱵᱚᱨᱮᱱ ᱵᱚᱭᱜᱟᱱᱤᱠ ᱠᱚ ᱦᱮᱡ ᱟᱠᱟᱱᱟ ᱛᱟᱵᱚᱱ ᱢᱮᱱᱟᱜ ᱠᱚᱣᱟ ᱮᱱᱠᱷᱟᱱ ᱩᱱᱠᱩ ᱴᱷᱮᱱ ᱱᱤᱛᱚᱜ ᱟᱵᱚ ᱥᱮᱱᱚᱜ ᱨᱮᱭᱟᱜ ᱵᱚ ᱨᱤᱠᱟᱹᱭᱟ ᱪᱮᱫᱚᱜ ᱨᱮᱭᱟᱜ ᱩᱱᱠᱩ ᱴᱷᱮᱱ ᱠᱷᱚᱱ ᱮᱱᱠᱷᱟᱱ ᱫᱚ ᱦᱤᱡᱩᱜ ᱠᱟᱱ ᱫᱤᱱ ᱨᱮ ᱜᱤᱫᱽᱨᱟᱹ ᱵᱚᱱ ᱜᱤᱫᱽᱨᱟᱹ ᱦᱩᱭᱮᱱᱟᱭ ᱡᱟᱦᱟᱸ ᱜᱮ ᱱᱟᱜ ᱠᱩᱲᱤ ᱜᱤᱫᱽᱨᱟᱹ ᱦᱩᱭᱮᱱᱟ ᱠᱚᱲᱟ ᱜᱤᱫᱽᱨᱟᱹ ᱦᱩᱭᱮᱱᱟᱭ ᱮᱱᱠᱷᱟᱱ ᱩᱱᱠᱩ ᱟᱵᱚ ᱞᱟᱹᱭ ᱪᱮᱫ ᱫᱟᱲᱮᱭᱟᱠᱚᱣᱟᱵᱚᱱ ᱱᱩᱭ ᱫᱚ ᱵᱮᱴᱟ ᱱᱚᱠᱟᱱ ᱤᱯᱤᱞ ᱠᱟᱱᱟᱭ ᱱᱚᱝᱠᱟ ᱧᱩᱛᱩᱢᱮᱭᱟ ᱟᱨ ᱱᱩᱭ ᱤᱯᱤᱞ ᱫᱚ ᱱᱚᱝᱠᱟ ᱱᱟᱠᱷᱟ ᱨᱮ ᱨᱟᱠᱟᱵ ᱟᱭ ᱦᱟᱢᱮᱥᱟᱜᱮ ᱚᱱᱟ ᱞᱟᱹᱜᱤᱫ ᱛᱮ ᱟᱵᱚ ᱱᱤᱛᱚᱜ ᱵᱚᱭᱜᱟᱱᱤᱠ ᱴᱷᱮᱱ ᱵᱚᱱ ᱥᱮᱱᱚᱜ ᱠᱷᱟᱱ ᱫᱚ ᱥᱟᱱᱟᱢ ᱤᱯᱤᱞᱟᱜ ᱧᱩᱛᱩᱢ ᱵᱚᱱ ᱪᱮᱫ ᱫᱟᱲᱮᱭᱟᱜᱼᱟ ᱟᱫᱚ ᱚᱱᱟ ᱥᱮᱱᱚᱜ ᱨᱮᱭᱟᱜ ᱱᱤᱛᱚᱜ ᱟᱵᱚ ᱯᱩᱨᱟᱹᱠᱩ ᱠᱩᱨᱩᱢᱩᱴᱩᱭᱮᱜᱼᱟ ᱱᱟᱦᱟᱜ ᱥᱮᱱ ᱞᱮᱱᱠᱷᱟᱱ ᱵᱚᱱ ᱡᱚᱛᱚ ᱠᱟᱛᱷᱟ ᱵᱚᱱ ᱪᱮᱫ ᱫᱟᱲᱮᱭᱟᱜᱼᱟ ᱩᱱᱠᱩ ᱴᱷᱮᱱ ᱫᱚ ᱟᱵᱚ ᱫᱚ ᱪᱮᱫ ᱞᱮᱠᱟ ᱡᱟᱦᱟᱱᱟᱜ ᱛᱟᱦᱮᱱ ᱞᱮᱠᱟ ᱱᱤᱛᱚᱜ ᱫᱚ ᱠᱟᱬᱟ ᱢᱟᱹᱱᱢᱤ ᱠᱟᱱᱟ ᱵᱚᱱ ᱦᱤᱥᱟᱹᱵ ᱫᱚ ᱡᱟᱦᱟᱱᱟᱜ ᱵᱚᱱ ᱵᱟᱰᱟᱭ ᱟᱠᱟᱫᱟᱭ ᱦᱳᱭ ᱱᱩᱭ ᱫᱚ ᱵᱷᱩᱨᱠᱟᱹ ᱤᱯᱤᱞ ᱱᱩᱭ ᱫᱚ ᱥᱚᱨᱮᱱ ᱤᱯᱤᱞ ᱱᱩᱭ ᱫᱚ ᱵᱷᱩᱰᱷᱤ ᱯᱟᱨᱠᱚᱢ ᱱᱩᱭ ᱫᱚ ᱟᱨᱟᱲ ᱤᱯᱤᱞ ᱠᱷᱟᱹᱞᱤ ᱩᱱᱠᱩ ᱜᱮᱵᱚ ᱴᱷᱤᱠᱟᱹ ᱟᱠᱟᱫ ᱠᱚᱣᱟ ᱟᱨ ᱵᱟᱫ ᱵᱟᱠᱤ ᱢᱟ ᱵᱟᱵᱚ ᱴᱷᱤᱠᱟᱹ ᱫᱟᱲᱮ ᱟᱠᱚ ᱠᱟᱱᱟ ᱱᱩᱭ ᱫᱚ ᱪᱤᱞᱤ ᱤᱯᱤᱞ ᱠᱟᱱᱟᱭ ᱢᱮᱱᱛᱮ ᱟᱨ ᱩᱱᱤ ᱵᱚᱭᱜᱟᱱᱤᱠ ᱴᱷᱮᱱ ᱵᱚᱱ ᱥᱮᱱ ᱞᱮᱱᱠᱷᱟᱱ ᱮᱱᱠᱷᱟᱱ ᱥᱟᱱᱟᱢ ᱤᱯᱤᱞ ᱵᱚᱱ ᱩᱨᱩᱢ ᱫᱟᱲᱮ ᱟᱠᱚᱣᱟ ᱪᱟᱸᱫᱚ ᱦᱚᱸᱵᱚᱱ ᱩᱨᱩᱢᱮᱭᱟ ᱟᱨ ᱤᱯᱤᱞ ᱠᱚᱦᱚᱸ ᱵᱚᱱ ᱩᱨᱩᱢ ᱠᱚᱣᱟ ᱚᱱᱟ ᱞᱟᱹᱜᱤᱫ ᱛᱮ ᱱᱤᱛᱚᱜ ᱟᱵᱚ ᱢᱟᱱᱮ ᱟᱹᱞᱤᱧ ᱦᱟᱸᱜ ᱞᱤᱧ ᱪᱮᱥᱴᱟ ᱠᱟᱜᱼᱟ ᱢᱟᱱᱮ ᱵᱚᱭᱜᱟᱱᱤᱠ ᱴᱷᱮᱱ ᱥᱮᱱ ᱠᱟᱛᱮᱱ ᱢᱟᱱᱮ ᱠᱩᱞᱤ ᱪᱮᱫᱚᱜ ᱞᱟᱹᱜᱟᱱ ᱦᱤᱥᱟᱹᱵ ᱫᱚ ᱠᱩᱞᱤ ᱪᱮᱫ ᱞᱮᱱ ᱠᱷᱟᱱ ᱫᱚ ᱟᱹᱞᱤᱧ ᱨᱮᱱᱦᱚᱸ ᱜᱤᱫᱽᱨᱟᱹ ᱞᱤᱧ ᱞᱟᱹᱭ ᱫᱟᱲᱮᱭᱟᱠᱚᱣᱟ ᱢᱮᱱᱛᱮ ᱵᱟᱝᱟ ᱱᱩᱠᱩ ᱫᱚ ᱱᱩᱠᱩ ᱱᱩᱠᱩ ᱤᱯᱤᱞ ᱠᱟᱱᱟ ᱠᱚ ᱢᱮᱱᱛᱮ ᱮᱱᱠᱷᱟᱱ ᱟᱠᱚᱨᱮᱱ ᱜᱤᱫᱽᱨᱟᱹ ᱦᱚᱸ ᱚᱱᱠᱟ ᱠᱚ ᱞᱟᱹᱭ ᱫᱟᱲᱮᱭᱟᱠᱚᱣᱟ ᱢᱮᱱᱛᱮ ᱟᱯᱮ ᱦᱚᱸ ᱱᱚᱝᱠᱟ ᱜᱮ ᱦᱟᱸᱜ ᱞᱟᱹᱭᱟᱠᱚ ᱯᱮ ᱜᱤᱫᱽᱨᱟᱹ ᱠᱚ ᱚᱱᱟ ᱞᱟᱹᱜᱤᱫ ᱟᱹᱞᱤᱧ ᱢᱟᱱᱮ ᱪᱮᱫ ᱢᱟᱱᱮ ᱧᱩᱛᱩᱢ ᱪᱮᱫᱚᱜ ᱨᱮᱭᱟᱜ ᱱᱤᱛᱚᱜ ᱟᱹᱞᱤᱧ ᱯᱩᱨᱟᱹᱞᱤᱧ ᱠᱩᱥᱤᱥ ᱟᱠᱟᱜᱼᱟ ᱛᱚ ᱚᱱᱮ ᱚᱱᱠᱟ ᱜᱮ ᱟᱫᱚ ᱤᱯᱤᱞ ᱧᱩᱛᱩᱢ ᱵᱟᱵᱚᱱ ᱪᱮᱫ ᱠᱟᱜ ᱠᱷᱟᱱ ᱫᱚ ᱡᱟᱦᱟᱸᱭ ᱜᱮ ᱠᱩᱞᱤ ᱢᱮᱭᱟᱭ ᱱᱩᱭ ᱫᱚ ᱪᱤᱞᱤ ᱤᱯᱤᱞᱭᱟ ᱟᱫᱚ ᱵᱟᱢ ᱵᱟᱲᱟᱭ ᱠᱷᱟᱱ ᱪᱮᱠᱟᱢ ᱞᱟᱹᱭ ᱫᱟᱲᱮᱭᱟᱜᱼᱟ ᱞᱟᱹᱭ ᱦᱚᱸ ᱵᱟᱢ ᱞᱟᱹᱭ ᱫᱟᱲᱮᱭᱟᱜᱼᱟ ᱚᱱᱟᱛᱮ ᱪᱮᱫ ᱞᱮᱱᱠᱷᱟᱱ ᱫᱚ ᱟᱢ ᱪᱮᱫ ᱥᱟᱶᱛᱮ ᱟᱨᱦᱚᱸ ᱢᱤᱫ ᱦᱚᱲᱮ ᱪᱮᱫ ᱫᱟᱲᱮᱭᱟᱜᱼᱟ ᱟᱨ ᱢᱤᱫ ᱦᱚᱲᱮᱢ ᱞᱟᱹᱭ ᱫᱟᱲᱮᱭᱟᱭᱟ ᱱᱚᱣᱟ ᱚᱱᱠᱟᱱᱟᱜ ᱠᱟᱱᱟ ᱟᱨ ᱟᱢᱜᱮ ᱵᱟᱢ ᱵᱟᱲᱟᱭᱟ ᱟᱢ ᱠᱚ ᱠᱩᱞᱤ ᱢᱮᱭᱟ ᱮᱱᱠᱷᱟᱱ ᱫᱚ ᱟᱢ ᱪᱮᱠᱟᱢ ᱞᱟᱹᱭ ᱫᱟᱲᱮᱭᱟᱠᱚᱣᱟ ᱚᱱᱟᱨᱮ ᱱᱤᱛᱚᱜ ᱟᱵᱚ ᱪᱮᱫ ᱨᱮᱭᱟᱜ ᱵᱚᱦᱩᱛ ᱡᱟᱹᱨᱩᱲᱤ ᱠᱟᱱᱟ ᱛᱟᱵᱚᱱ ᱱᱤᱛᱚᱝ ᱪᱟᱸᱫᱚ ᱦᱚᱸ ᱚᱱᱟ ᱦᱚᱸ ᱵᱟᱠᱚ ᱵᱟᱲᱟᱭᱟ ᱛᱤᱱ ᱡᱚᱦᱚᱜ ᱮ ᱨᱟᱠᱟᱵᱚᱜᱼᱟ ᱛᱤᱱ ᱡᱚᱦᱚᱜ ᱮ ᱦᱟᱹᱥᱩᱨᱚᱜᱼᱟ ᱛᱤᱱ ᱡᱚᱦᱚᱜ ᱮ ᱛᱤᱠᱤᱱᱚᱜᱼᱟ ᱚᱱᱟ ᱦᱚᱸ ᱵᱟᱵᱚ ᱵᱟᱲᱟᱭᱟ ᱟᱫᱚ ᱤᱯᱤᱞ ᱚᱱᱠᱟᱱ ᱪᱤᱪ ᱠᱟᱱᱟ ᱠᱚ ᱤᱯᱤᱞ ᱴᱷᱮᱱ ᱠᱷᱚᱱ ᱜᱮ ᱟᱵᱚ ᱡᱚᱛᱚᱣᱟᱜ ᱢᱟᱨᱥᱟᱞ ᱵᱚᱱ ᱧᱟᱢᱮᱜᱼᱟ ᱩᱱᱟᱹᱜ ᱪᱮᱛᱟᱱ ᱨᱮ ᱢᱮᱱᱟᱜ ᱠᱚᱣᱟ ᱧᱮᱞ ᱢᱮ ᱥᱮᱨᱢᱟ ᱪᱚᱴ ᱨᱮ ᱢᱮᱱᱟᱜ ᱠᱚᱣᱟ ᱮᱱᱨᱮᱦᱚᱸ ᱟᱵᱚ ᱢᱟᱨᱥᱟᱞ ᱵᱚᱱ ᱧᱟᱢ ᱢᱮᱭᱟ ᱱᱚᱣᱟ ᱫᱷᱟᱹᱨᱛᱤ ᱨᱮ ᱚᱱᱟ ᱞᱟᱹᱜᱤᱫ ᱱᱤᱛᱚᱜ ᱵᱚᱭᱜᱟᱱᱤᱠ ᱴᱷᱮᱱ ᱵᱚᱱ ᱪᱟᱞᱟᱣ ᱞᱮᱱ ᱠᱷᱟᱱ ᱫᱚ ᱩᱱᱠᱩ ᱟᱠᱚ ᱫᱚ ᱡᱚᱛᱚᱣᱟᱜ ᱠᱚ ᱴᱷᱤᱠᱟᱹᱠᱟᱜᱼᱟ ᱡᱮ ᱱᱩᱠᱩ ᱱᱩᱠᱩ ᱤᱯᱤᱞ ᱧᱮᱞ ᱞᱮᱠᱚ ᱠᱷᱟᱱ ᱫᱚ ᱟᱵᱚ ᱢᱟᱱᱮ ᱴᱷᱤᱠᱟᱹ ᱫᱟᱲᱮᱭᱟᱠᱚᱣᱟᱵᱚᱱ ᱱᱩᱠᱩ ᱱᱚᱠᱟᱱ ᱤᱯᱤᱞ ᱠᱟᱱᱟ ᱠᱚ ᱢᱮᱱᱛᱮ ᱟᱵᱚ ᱪᱮᱫᱚᱜᱼᱟ